ᱟᱵᱚᱣᱟᱜ ᱥᱟᱱᱛᱟᱞᱤ ᱯᱟᱹᱨᱥᱤ ᱨᱮᱱᱟᱜ ᱠᱤᱪᱷᱩ ᱩᱨᱜᱟᱹᱱ ᱢᱮᱱᱟᱜᱼᱟ ᱟᱨ ᱮᱴᱟᱜ ᱯᱟᱹᱨᱥᱤ ᱠᱷᱚᱱᱟᱜ ᱱᱚᱣᱟ ᱯᱟᱹᱨᱥᱤ ᱡᱩᱫᱟᱹᱜᱮᱭᱟ ᱛᱚ ᱚᱱᱟ ᱨᱮᱱᱟᱜ ᱜᱮ ᱵᱟᱨᱭᱟ ᱵᱟᱨᱭᱟ ᱠᱟᱛᱷᱟ ᱨᱮᱱᱟᱜ ᱩᱫᱟᱦᱚᱨᱚᱱᱤᱧ ᱮᱢᱫᱟ ᱡᱮᱢᱚᱱ ᱡᱚᱢ ᱟᱨ ᱫᱩᱲᱩᱯ ᱵᱟᱨᱮᱛᱮ ᱮᱴᱟᱜ ᱯᱟᱹᱨᱥᱤ ᱨᱮ ᱟᱸᱡᱚᱢ ᱟᱸᱡᱚᱢᱚᱜᱼᱟ ᱡᱮ ᱵᱷᱟᱛ ᱠᱷᱟᱪᱪᱷᱤ ᱡᱚᱞ ᱠᱷᱟᱪᱪᱷᱤ ᱟᱨ ᱟᱵᱚᱣᱟᱜ ᱯᱟᱹᱨᱥᱤ ᱨᱮᱫᱚ ᱢᱮᱱᱟᱜᱼᱟ ᱫᱟᱠᱟᱧ ᱡᱚᱢᱟ ᱥᱮ ᱡᱚᱢᱫᱟ ᱟᱨ ᱫᱟᱜ ᱤᱧ ᱧᱩᱭᱫᱟ ᱫᱟᱠᱟ ᱡᱚᱢ ᱥᱚᱢᱚᱭ ᱫᱟᱜ ᱫᱟᱠᱟ ᱧᱩ ᱠᱟᱛᱷᱟ ᱫᱚ ᱵᱟᱵᱚᱱ ᱢᱮᱥᱟ ᱟᱜᱼᱟ ᱥᱮ ᱫᱟᱜ ᱧᱩ ᱥᱚᱢᱚᱭ ᱫᱟᱜ ᱡᱚᱢ ᱠᱟᱛᱷᱟ ᱫᱚ ᱵᱟᱵᱚᱱ ᱢᱮᱥᱟᱣᱟᱜᱼᱟ ᱟᱨ ᱟᱨ ᱢᱤᱫᱴᱟᱝ ᱫᱩᱲᱩᱵᱽ ᱟᱜ ᱩᱫᱟᱦᱚᱨᱚᱱ ᱟᱵᱚ ᱫᱚᱵᱚᱱ ᱞᱟᱹᱭᱟ ᱥᱮ ᱟᱵᱚᱣᱟᱜ ᱯᱟᱹᱨᱤᱥ ᱨᱮ ᱢᱮᱱᱟᱜᱼᱟ ᱢᱟᱹᱱᱢᱤ ᱫᱩᱲᱩᱵᱽ ᱟᱠᱟᱱᱟᱭ ᱰᱟᱝᱨᱤ ᱫᱚ ᱵᱩᱨᱩᱢᱟᱠᱟᱱᱟᱭ ᱟᱨ ᱪᱮᱬᱮ ᱫᱚ ᱟᱯ ᱟᱠᱟᱱᱟᱭ ᱠᱤᱱᱛᱩ ᱮᱴᱟᱜ ᱯᱟᱹᱨᱤᱥ ᱨᱮ ᱟᱸᱡᱚᱢᱚᱜᱼᱟ ᱢᱟᱱᱩᱥ ᱵᱚᱥᱮ ᱟᱪᱷᱮ ᱯᱟᱠᱷᱤ ᱵᱚᱥᱮ ᱟᱪᱷᱮ ᱜᱚᱨᱩᱳ ᱵᱚᱥᱮ ᱟᱪᱷᱮ ᱵᱤᱵᱷᱤᱱᱱᱚ ᱥᱮ ᱵᱷᱮᱜᱟᱨ ᱵᱷᱮᱜᱟᱨ ᱡᱤᱭᱟᱹᱞᱤ ᱨᱮ ᱟᱵᱚᱣᱟᱜ ᱠᱟᱛᱷᱟ ᱠᱚ ᱵᱷᱮᱜᱟᱨ ᱵᱷᱮᱜᱟᱨ ᱵᱷᱟᱵᱛᱮ ᱢᱮᱱᱟᱜᱼᱟ ᱠᱤᱱᱛᱩ ᱮᱴᱟᱜ ᱯᱟᱹᱨᱤᱥ ᱨᱮᱫᱚ ᱱᱚᱣᱟ ᱫᱚ ᱵᱟᱝ ᱧᱮᱞᱚᱜ ᱠᱟᱱᱟ ᱥᱮ ᱵᱟᱝ ᱟᱸᱡᱚᱢᱟᱠᱟᱱᱟ ᱟᱨ ᱚᱱᱟᱛᱮ ᱱᱚᱣᱟ ᱯᱟᱹᱨᱥᱤ ᱨᱮᱱᱟᱜ ᱨᱚᱲ ᱦᱚᱸ ᱠᱷᱩᱵ ᱪᱮᱨᱦᱟ ᱜᱮᱭᱟ ᱟᱨ ᱮᱴᱟᱜ ᱠᱷᱚᱱ ᱵᱷᱮᱜᱟᱨ ᱜᱮᱛᱮ ᱱᱚᱣᱟ ᱯᱟᱹᱨᱤᱥ ᱫᱚᱞᱤᱧ ᱯᱟᱨᱥᱤ ᱫᱚᱞᱤᱧ ᱠᱩᱥᱤᱭᱟᱜᱼᱟ